ᱟᱭᱨᱚᱱ ᱫᱚ ᱵᱟᱨ ᱞᱮᱠᱟᱱᱟᱜ ᱢᱮᱱᱟᱜᱼᱟ ᱢᱤᱴᱟᱝ ᱟᱭᱨᱚᱱ ᱫᱚ ᱢᱮᱲᱦᱮᱫ ᱨᱮᱱᱟᱜ ᱦᱩᱭᱩᱜᱼᱟ ᱟᱨ ᱢᱤᱫᱴᱟᱝ ᱟᱭᱨᱚᱱ ᱫᱚ ᱤᱞᱮᱠᱴᱨᱤᱠ ᱟᱭᱨᱚᱱ ᱦᱩᱭᱩᱜᱼᱟ ᱢᱮᱲᱦᱮᱫ ᱨᱮᱱᱟᱜ ᱟᱭᱨᱚᱱ ᱨᱮᱫᱚ ᱠᱚᱭᱞᱟ ᱟᱸᱜᱽᱨᱟ ᱠᱟᱛᱮᱫ ᱠᱚ ᱠᱷᱟᱹᱲᱟ ᱟᱨ ᱡᱟᱢᱟ ᱯᱮᱱᱴ ᱠᱚ ᱠᱚ ᱟᱭᱨᱚᱱᱟ ᱟᱨ ᱤᱞᱮᱠᱴᱨᱤᱠ ᱟᱭᱨᱚᱱ ᱛᱮᱦᱚᱸ ᱡᱟᱢᱟ ᱯᱮᱱᱴ ᱠᱚ ᱜᱮᱸᱫᱟᱜ ᱠᱚ ᱟᱭᱨᱚᱱ ᱜᱟᱱᱚᱜᱼᱟ ᱥᱮ ᱜᱩᱸᱽᱡᱲᱟᱹᱣ ᱠᱚ ᱡᱟᱦᱟᱸ ᱧᱮᱞᱚᱜᱼᱟ ᱚᱱᱟ ᱥᱚᱡᱷᱮ ᱜᱟᱱᱚᱜᱼᱟ ᱟᱨ ᱱᱚᱣᱟ ᱟᱭᱨᱚᱱ ᱥᱚᱡᱷᱮ ᱞᱮᱠᱷᱟᱱ ᱡᱟᱢᱟ ᱯᱮᱱᱴ ᱜᱮᱸᱫᱟᱜ ᱠᱷᱟᱹᱰᱩᱣᱟᱹᱜ ᱠᱚ ᱦᱚᱨᱚᱜ ᱨᱮ ᱢᱚᱡᱽ ᱛᱮ ᱥᱮ ᱱᱟᱯᱟᱭ ᱧᱮᱞᱚᱜᱼᱟ ᱵᱷᱟᱜᱮ ᱧᱮᱞᱚᱜᱼᱟ ᱟᱨᱠᱤ